ᱨᱳᱜᱽ ᱟᱡᱟᱨ ᱨᱮ ᱯᱟᱲᱟᱣ ᱠᱟᱛᱮᱫ ᱰᱟᱠᱛᱚᱨ ᱠᱷᱟᱱᱟ ᱨᱮ ᱮᱰᱢᱤᱥᱚᱱ ᱦᱩᱭᱩᱜ ᱜᱮᱭᱟ ᱢᱮᱱᱠᱷᱟᱱ ᱡᱟᱦᱟᱸ ᱚᱠᱥᱤᱡᱮᱱ ᱠᱚ ᱮᱢᱟᱱ ᱠᱚ ᱢᱮᱥᱤᱱ ᱡᱤᱱᱤᱥ ᱛᱟᱦᱮᱱᱟ ᱚᱱᱟ ᱥᱩᱢᱩᱝ ᱛᱟᱦᱮᱸ ᱠᱟᱛᱮᱫ ᱦᱚᱸ ᱵᱟᱝ ᱜᱟᱱᱚᱜᱼᱟ ᱚᱸᱰᱮ ᱵᱮᱥ ᱰᱟᱠᱛᱚᱨ ᱵᱮᱥ ᱨᱟᱱᱮ ᱚᱞᱢᱟ ᱟᱨ ᱱᱟᱨᱥ ᱠᱚᱦᱚᱸ ᱵᱮᱥ ᱥᱮᱵᱟ ᱠᱚ ᱮᱢᱟᱢ ᱢᱟ ᱛᱚᱵᱮ ᱮᱱᱟᱝᱜᱮ ᱨᱩᱣᱟᱹ ᱨᱳᱜᱽ ᱟᱡᱟᱨ ᱠᱚ ᱴᱷᱤᱠᱟᱹ ᱫᱟᱲᱮᱭᱟᱜᱼᱟ ᱮᱠᱥᱨᱮ ᱢᱮᱥᱤᱱ ᱛᱮ ᱥᱩᱢᱩᱝ ᱦᱚᱸ ᱵᱟᱝ ᱰᱟᱠᱛᱚᱨ ᱵᱮᱥᱮ ᱦᱩᱭᱩᱜ ᱫᱚᱨᱠᱟᱨ ᱟᱨ ᱚᱱᱟ ᱥᱟᱶᱛᱮ ᱚᱲᱟᱜ ᱫᱩᱣᱟᱹᱨ ᱥᱟᱯᱷᱟ ᱥᱩᱛᱨᱟᱹ ᱛᱟᱦᱮᱱ ᱢᱟ ᱟᱨ ᱨᱩᱜᱤ ᱦᱚᱸ ᱥᱟᱯᱷᱟ ᱥᱩᱛᱨᱟᱹ ᱛᱟᱦᱮᱱ ᱢᱟ ᱚᱱᱟ ᱞᱟᱹᱜᱤᱫ ᱛᱮ ᱱᱟᱨᱥ ᱠᱚᱦᱚᱸ ᱴᱷᱤᱠ ᱠᱚ ᱦᱩᱭᱩᱜ ᱫᱚᱨᱠᱟᱨ ᱟᱨ ᱚᱛ ᱠᱚᱦᱚᱸ ᱡᱟᱦᱟᱸ ᱨᱩᱢ ᱨᱮᱢ ᱛᱟᱦᱮᱱᱟ ᱚᱸᱰᱮ ᱚᱛ ᱠᱚᱦᱚᱸ ᱯᱩᱪᱷᱟᱹ ᱯᱩᱪᱷᱤ ᱦᱩᱭᱩᱜ ᱫᱚᱨᱠᱟᱨ ᱥᱤᱠᱲᱤᱡ ᱠᱚ ᱨᱚ ᱠᱚ ᱟᱞᱚ ᱠᱚ ᱦᱤᱡᱩᱜ ᱢᱟ ᱥᱚ ᱠᱚ ᱟᱞᱚ ᱥᱚ ᱢᱟ ᱛᱚᱵᱮ ᱮᱱᱟᱝ ᱟᱵᱚ ᱨᱳᱜᱽ ᱟᱡᱟᱨ ᱠᱷᱚᱱᱟᱜ ᱱᱟᱯᱟᱭ ᱱᱤᱨᱟᱹᱭ ᱵᱚᱱ ᱛᱟᱦᱮᱸ ᱫᱟᱲᱮᱭᱟᱜᱼᱟ ᱠᱷᱟ ᱞᱤ ᱥᱟᱢᱟᱱ ᱛᱟᱦᱮᱱ ᱠᱷᱟᱱ ᱜᱮ ᱡᱮ ᱨᱳᱜᱤ ᱵᱮᱥᱚᱜ ᱟᱭ ᱚᱱᱠᱟ ᱫᱚ ᱵᱟᱝᱜᱮ ᱰᱟᱠᱛᱚᱨ ᱦᱚᱸ ᱵᱮᱥ ᱦᱩᱭᱩᱜ ᱫᱚᱨᱠᱟᱨ ᱵᱮᱥ ᱨᱟᱱᱮ ᱚᱞᱢᱟ ᱵᱮᱢᱟᱨᱮ ᱴᱷᱤᱠᱟᱹ ᱫᱟᱲᱮᱭᱟᱜ ᱢᱟ ᱱᱟᱨᱥ ᱦᱚᱸ ᱴᱷᱤᱠ ᱥᱚᱢᱚᱭ ᱨᱮ ᱥᱮᱵᱟᱭ ᱮᱢᱟᱢ ᱢᱟ ᱛᱤᱱᱨᱮ ᱨᱟᱱ ᱡᱚᱢ ᱦᱩᱭᱩᱜᱼᱟ ᱛᱤᱱᱨᱮ ᱪᱮᱫ ᱪᱤᱠᱟᱹ ᱦᱩᱭᱩᱜᱼᱟ ᱡᱚᱢ ᱧᱩ ᱚᱱᱟ ᱪᱮᱛᱟᱱ ᱨᱮᱦᱚᱸ ᱟᱹᱰᱤ ᱜᱟᱱᱮ ᱱᱤᱨᱵᱷᱚᱨᱟ ᱚᱱᱟᱛᱮ ᱢᱮᱥᱤᱱᱟᱨᱤ ᱡᱤᱱᱤᱥ ᱠᱚ ᱛᱟᱦᱮᱱ ᱥᱟᱶᱛᱮ ᱵᱮᱥ ᱰᱟᱠᱛᱚᱨ ᱱᱟᱨᱥ ᱟᱨ ᱵᱮᱥ ᱢᱟᱭᱟᱝ ᱯᱚᱨᱤᱠᱠᱷᱟ ᱠᱚᱠᱚ ᱛᱟᱦᱮᱸᱱ ᱠᱷᱟᱱ ᱜᱮ ᱵᱮᱢᱟᱨᱤ ᱦᱚᱲᱮᱢ ᱱᱟᱯᱟᱭ ᱨᱩᱣᱟᱹᱲᱚᱜᱼᱟ